ᱡᱮᱜᱮᱛ ᱵᱟᱨᱮᱛᱮ ᱠᱤᱪᱷᱩ ᱴᱷᱟᱹᱣᱠᱟᱹ ᱥᱟᱹᱦᱤᱡ ᱠᱷᱚᱸᱫᱽᱨᱚᱸᱫᱽ ᱡᱟᱹᱨᱩᱲᱟ ᱦᱮᱸ ᱪᱮᱫᱟᱜ ᱥᱮ ᱠᱟᱨᱚᱱ ᱵᱟᱝ ᱡᱟᱦᱟᱱᱟᱜ ᱜᱮ ᱵᱟᱝ ᱥᱚᱦᱞᱮ ᱞᱮᱠᱷᱟᱱ ᱫᱚ ᱡᱟᱦᱟᱱᱟᱜ ᱠᱟᱹᱢᱤᱜᱮ ᱟᱛᱨᱟ ᱨᱮᱜᱮ ᱛᱟᱦᱮᱱᱟ ᱟᱛᱨᱟ ᱨᱮᱜᱮ ᱛᱟᱦᱮᱱᱟ ᱠᱤᱢᱵᱟ ᱡᱟᱦᱟᱱᱟᱜ ᱜᱮ ᱵᱷᱩᱞᱟᱹᱜᱼᱟ ᱥᱮ ᱵᱟᱹᱲᱤᱡᱚᱜᱼᱟ ᱠᱟᱨᱚᱱ ᱪᱮᱫᱟᱜ ᱥᱮ ᱡᱩᱫᱤ ᱵᱟᱹᱲᱤᱡᱚᱜᱼᱟ ᱛᱟᱦᱚᱞᱮ ᱠᱷᱟᱱ ᱫᱚ ᱵᱟᱹᱲᱤᱡ ᱵᱟᱹᱲᱤᱡ ᱞᱮᱱᱠᱷᱟᱱ ᱛᱚ ᱵᱟᱹᱲᱤᱡ ᱜᱮᱵᱚᱱ ᱵᱮᱵᱚᱦᱟᱨᱟ ᱪᱮᱫᱟᱜ ᱥᱮ ᱥᱚᱦᱞᱮ ᱥᱮᱜ ᱫᱚ ᱵᱟᱵᱚᱱ ᱪᱟᱞᱟᱜᱼᱟ ᱱᱤᱭᱟᱹᱜᱮ ᱱᱤᱭᱟᱹᱜᱮ ᱵᱟᱲᱟᱭ ᱛᱮᱱᱟᱜ ᱫᱚᱹᱧ ᱢᱚᱱᱮᱭᱟ ᱢᱚᱱᱮᱭᱟ ᱥᱚᱦᱞᱮ ᱞᱮᱱᱠᱷᱟᱱ ᱫᱚ ᱵᱷᱟᱜᱮᱭᱟ ᱠᱟᱨᱚᱱ ᱵᱟᱹᱲᱤᱡ ᱡᱩᱫᱤ ᱡᱟᱦᱟᱸᱜᱮ ᱵᱟᱝ ᱥᱚᱦᱞᱮ ᱞᱮᱱᱠᱷᱟᱱ ᱫᱚ ᱡᱟᱦᱟᱱ ᱡᱤᱱᱤᱥ ᱜᱮ ᱵᱟᱹᱲᱤᱡ ᱵᱚᱱ ᱠᱚᱨᱟᱣ ᱤᱫᱤᱭᱟ ᱵᱟᱹᱲᱤᱡ ᱜᱮᱵᱚᱱ ᱥᱮᱵᱚᱱ ᱵᱟᱹᱲᱤᱡ ᱜᱮᱵᱚᱱ ᱯᱟᱹᱨᱠᱟᱹᱜᱼᱟ ᱱᱤᱭᱟᱹᱜᱮ ᱱᱤᱭᱟᱹᱜᱮ ᱡᱮ ᱡᱟᱦᱟᱱ ᱠᱟᱹᱢᱤᱜᱮ ᱥᱚᱦᱞᱮ ᱞᱮᱱᱠᱷᱟᱱ ᱫᱚ ᱥᱚᱦᱞᱮ ᱠᱷᱚᱱᱟᱜ ᱡᱚᱛᱚᱜᱮ ᱥᱟᱱᱟᱢᱟᱜ ᱜᱮ ᱠᱟᱹᱢᱤᱜᱮ ᱩᱥᱟᱹᱨᱟᱜᱼᱟ ᱥᱮ ᱡᱚᱛᱚᱜᱮ ᱱᱟᱯᱟᱭᱚᱜᱼᱟ ᱡᱚᱛᱚ ᱠᱤᱪᱷᱩ ᱜᱮ ᱱᱤᱭᱟᱹᱜᱮ ᱤᱧᱤᱧ ᱱᱚᱣᱟᱜᱮ ᱥᱚᱦᱞᱮ ᱞᱮᱱᱠᱷᱟᱱ ᱱᱚᱣᱟᱜᱮ ᱱᱟᱯᱟᱭᱤᱧ ᱢᱚᱱᱮᱭᱟ